ᱦᱳᱭ

ᱵᱷᱟᱨᱚᱛ ᱫᱤᱥᱟᱹᱢ ᱨᱮᱱᱟᱜ ᱥᱮ ᱥᱤᱧᱚᱛ ᱫᱤᱥᱟᱹᱢ ᱨᱮ ᱢᱮᱱᱟᱜ ᱢᱚᱬᱮ ᱜᱚᱴᱮᱱ ᱯᱚᱱᱚᱛ ᱨᱮᱭᱟᱜ ᱧᱩᱛᱩᱢ ᱤᱧ ᱞᱟᱹᱭ ᱫᱟᱲᱮᱭᱟᱜᱼᱟ ᱚᱱᱟ ᱢᱚᱬᱮ ᱜᱚᱴᱮᱱ ᱯᱚᱱᱚᱛ ᱨᱮᱭᱟᱜ ᱧᱩᱛᱩᱢ ᱫᱚ ᱦᱩᱭᱩᱜ ᱠᱟᱱᱟ ᱳᱭᱮᱥᱴ ᱵᱮᱝᱜᱚᱞ ᱡᱷᱟᱲᱠᱷᱚᱸᱰ ᱳᱰᱤᱥᱟ ᱵᱤᱦᱟᱨ ᱟᱥᱟᱢ